ᱪᱮᱭᱟᱨ ᱫᱚ ᱱᱮᱛᱟᱨ ᱫᱚ ᱟᱹᱰᱤ ᱵᱟᱹᱲᱛᱤ ᱜᱮ ᱵᱮᱣᱦᱟᱨᱚᱜ ᱠᱟᱱᱟ ᱟᱨ ᱵᱮᱵᱚᱦᱟᱨ ᱫᱟᱠᱚ ᱥᱮ ᱪᱮᱭᱟᱨ ᱨᱮᱜᱮ ᱠᱚ ᱫᱩᱲᱩᱵ ᱠᱟᱱᱟ ᱟᱫᱚ ᱪᱮᱭᱟᱨ ᱫᱚ ᱵᱤᱥᱤ ᱠᱷᱚᱱᱮᱢ ᱫᱩᱲᱩᱵ ᱞᱮᱱᱠᱷᱟᱱ ᱰᱟᱸᱰᱟ ᱦᱟᱥᱩᱣᱟ ᱦᱚᱲᱢᱚ ᱦᱟᱥᱩᱣᱟ ᱚᱱᱟᱛᱮ ᱪᱮᱭᱟᱨ ᱫᱚ ᱵᱟᱹᱲᱤᱡ ᱤᱧ ᱞᱟᱹᱭᱮᱫᱟ ᱯᱟᱨᱠᱚᱢ ᱨᱮᱫᱚ ᱟᱹᱰᱤ ᱦᱚᱲᱮᱢ ᱫᱩᱲᱩᱵ ᱫᱟᱲᱮᱭᱟᱜᱼᱟ ᱟᱨ ᱟᱹᱰᱤ ᱞᱩᱜᱩᱵ ᱥᱟᱸᱦᱤᱡ ᱮᱢ ᱫᱩᱲᱩᱵᱼᱟ ᱟᱹᱰᱤ ᱱᱟᱯᱟᱭ ᱜᱮᱢ ᱵᱩᱡᱷᱟᱹᱣᱟ ᱚᱱᱟᱛᱮ ᱤᱧᱟᱹᱜ ᱢᱮᱱᱫᱚ ᱪᱮᱭᱟᱨ ᱨᱮᱫᱚ ᱵᱤᱥᱤ ᱦᱚᱲ ᱵᱟᱢ ᱫᱩᱲᱩᱵ ᱫᱟᱲᱮᱭᱟᱜᱼᱟ ᱢᱤᱫ ᱦᱚᱲᱜᱮᱢ ᱫᱩᱲᱩᱵᱼᱟ ᱚᱱᱟᱛᱮ ᱪᱮᱭᱟᱨ ᱫᱚ ᱵᱟᱹᱲᱤᱡ ᱜᱤᱧ ᱢᱮᱱᱫᱟ